ᱢᱟᱫᱽᱫᱷᱚᱢᱤᱠ ᱨᱮᱭᱟᱜ ᱵᱟᱝᱞᱟ ᱵᱳᱭ ᱢᱮᱱᱫᱚ ᱥᱟᱦᱤᱛᱛᱚ ᱥᱚᱧᱪᱚᱭᱚᱱ ᱱᱚᱣᱟᱨᱮ ᱡᱟᱦᱟᱸ ᱠᱚᱵᱤᱛᱟ ᱥᱮ ᱜᱚᱞᱯᱚᱠᱚ ᱢᱮᱱᱟᱜᱼᱟ ᱟᱹᱰᱤ ᱱᱟᱯᱟᱭ ᱜᱮᱭᱟ ᱢᱮᱱᱠᱷᱟᱱ ᱵᱟᱝ ᱠᱩᱥᱤ ᱛᱮᱭᱟᱜ ᱵᱮᱥ ᱠᱤᱪᱷᱩ ᱡᱤᱱᱤᱥ ᱱᱚᱸᱰᱮ ᱤᱧ ᱠᱷᱮᱭᱟᱞ ᱟᱠᱟᱫᱟ ᱡᱟᱦᱟᱸᱫᱚ ᱦᱩᱭᱩᱜ ᱠᱟᱱᱟ ᱱᱚᱸᱰᱮ ᱡᱟᱦᱟᱸ ᱥᱤᱞᱮᱵᱟᱥᱨᱮ ᱡᱟᱹᱨᱩᱲ ᱵᱟᱹᱱᱩᱜᱼᱟ ᱱᱚᱝᱠᱟᱱᱟᱜ ᱦᱚᱸ ᱟᱹᱰᱤᱜᱟᱱ ᱠᱚᱵᱤᱛᱟ ᱥᱮ ᱜᱚᱫᱽᱫᱚ ᱱᱚᱸᱰᱮ ᱥᱮᱞᱮᱫ ᱢᱮᱱᱟᱜᱼᱟ ᱡᱟᱦᱟᱸᱫᱚ ᱯᱟᱹᱴᱷᱩᱣᱟᱹᱠᱚ ᱱᱚᱣᱟ ᱵᱟᱪᱷᱟᱣ ᱛᱮᱠᱚ ᱚᱥᱩᱵᱤᱫᱷᱟᱜᱼᱟ ᱡᱮ ᱢᱟᱫᱽᱫᱷᱚᱢᱤᱠ ᱵᱤᱱᱤᱰ ᱞᱟᱹᱜᱤᱫ ᱟᱠᱚ ᱚᱠᱟᱠᱚ ᱠᱚᱵᱤᱛᱟ ᱥᱮ ᱚᱠᱟᱠᱚ ᱜᱚᱫᱽᱫᱚ ᱯᱟᱲᱦᱟᱜ ᱡᱟᱹᱨᱩᱲ ᱠᱟᱱᱛᱟᱠᱚᱣᱟ ᱫᱚᱥᱟᱨ ᱵᱟᱝ ᱠᱩᱥᱤᱭᱟᱜ ᱛᱮᱭᱟᱜ ᱫᱚ ᱱᱚᱣᱟ ᱠᱟᱱᱟ ᱡᱮ ᱠᱚᱵᱤᱛᱟ ᱟᱨ ᱜᱚᱫᱽᱫᱚ ᱥᱟᱱᱟᱢ ᱡᱚᱜᱟᱼᱠᱷᱤᱪᱩᱲᱤ ᱠᱟᱫᱮᱫ ᱢᱮᱱᱟᱜᱼᱟ ᱠᱚᱵᱤᱛᱟ ᱠᱚᱫᱚ ᱢᱤᱫ ᱥᱟᱭᱤᱰᱨᱮ ᱜᱚᱫᱽᱫᱚ ᱠᱚ ᱢᱤᱫ ᱥᱟᱭᱤᱰᱨᱮ ᱛᱟᱦᱮᱸ ᱞᱮᱱᱠᱷᱟᱱ ᱦᱚᱭᱛᱚ ᱯᱟᱹᱴᱷᱩᱣᱟᱹ ᱠᱚ ᱞᱟᱹᱜᱤᱫ ᱟᱨᱦᱚᱸ ᱱᱟᱯᱟᱭᱠᱚᱜᱼᱟ ᱟᱨ ᱢᱤᱫ ᱵᱟᱝ ᱠᱩᱥᱤᱭᱟᱜ ᱨᱮᱭᱟᱜ ᱫᱚ ᱱᱚᱣᱟᱜᱮ ᱠᱚᱵᱤᱛᱟ ᱥᱮ ᱜᱚᱫᱽᱫᱚᱨᱮ ᱟᱹᱰᱤᱜᱟᱱ ᱠᱚᱴᱷᱤᱱ ᱥᱚᱵᱽᱫᱚᱠᱚ ᱛᱮᱦᱮᱱᱟ ᱡᱟᱦᱟᱸ ᱨᱮᱭᱟᱜ ᱢᱮᱱᱮᱫ ᱯᱟᱹᱴᱷᱩᱣᱟᱹ ᱠᱚ ᱵᱟᱝᱠᱚ ᱵᱩᱡᱷᱟᱹᱣ ᱫᱟᱲᱮᱭᱟᱜᱼᱟ ᱚᱱᱟᱫᱚ ᱵᱟᱰᱟᱭ ᱞᱟᱹᱜᱤᱫ ᱩᱱᱠᱚᱣᱟᱜ ᱦᱚᱸ ᱥᱚᱦᱟᱭᱤᱠᱟ ᱵᱳᱭ ᱧᱮᱞ ᱦᱩᱭᱩᱜ ᱛᱟᱠᱚᱣᱟ ᱛᱚ ᱚᱱᱟ ᱵᱟᱝ ᱠᱟᱛᱮᱫ ᱚᱱᱟ ᱠᱚᱵᱤᱛᱟ ᱢᱩᱪᱟᱹᱫ ᱨᱮᱜᱮ ᱥᱮ ᱜᱚᱫᱽᱫᱚ ᱢᱩᱪᱟᱹᱫ ᱨᱮᱜᱮ ᱚᱱᱟᱠᱚ ᱥᱚᱵᱽᱫᱚ ᱨᱮᱭᱟᱜ ᱢᱟᱱᱮ ᱡᱩᱫᱤ ᱛᱟᱦᱮᱸᱠᱚᱜᱼᱟ ᱛᱟᱦᱚᱞᱮ ᱯᱟᱹᱴᱷᱩᱣᱟᱹ ᱠᱚ ᱞᱟᱹᱜᱤᱫ ᱟᱹᱰᱤ ᱵᱷᱟᱜᱮ ᱦᱩᱭᱠᱚᱜᱼᱟ ᱟᱨ ᱢᱤᱫ ᱵᱟᱝ ᱠᱩᱥᱤᱭᱟᱜ ᱨᱮᱭᱟᱜᱫᱚ ᱱᱚᱣᱟᱜᱮ ᱡᱟᱦᱟᱸ ᱠᱚᱵᱤᱛᱟ ᱥᱮ ᱜᱚᱞᱯᱚ ᱨᱮᱭᱟᱜ ᱢᱩᱪᱟᱹᱫᱨᱮ ᱠᱳᱱᱳ ᱨᱚᱠᱚᱢ ᱚᱱᱩᱥᱤᱞᱚᱱ ᱥᱮ ᱠᱳᱱᱳ ᱠᱩᱠᱞᱤᱠᱚ ᱪᱮᱫᱜᱮ ᱵᱟᱹᱱᱩᱜᱼᱟ ᱡᱟᱦᱟᱸ ᱠᱩᱠᱞᱤ ᱠᱚ ᱢᱩᱞᱞᱟᱭᱚᱱ ᱞᱟᱹᱜᱤᱫᱛᱮ ᱯᱟᱹᱴᱷᱩᱣᱟᱹ ᱠᱚᱫᱚ ᱟᱨᱦᱚᱸ ᱥᱚᱦᱟᱭᱤᱠᱟ ᱵᱳᱭ ᱨᱮᱭᱟᱜ ᱡᱟᱹᱨᱩᱲ ᱯᱟᱲᱟᱣ ᱟᱠᱚᱣᱟ ᱡᱟᱦᱟᱸ ᱫᱚ ᱟᱹᱰᱤᱜᱟᱱ ᱫᱟᱢᱛᱮ ᱚᱱᱟ ᱥᱚᱦᱟᱭᱤᱠᱟ ᱵᱳᱭ ᱩᱱᱠᱩ ᱠᱤᱨᱤᱧ ᱦᱩᱭᱩᱜ ᱛᱟᱠᱚᱣᱟ ᱚᱱᱟᱠᱚ ᱯᱨᱚᱥᱱᱚ ᱠᱚᱜᱮ ᱴᱮᱠᱥᱴ ᱵᱳᱭ ᱨᱮᱜᱮ ᱡᱩᱫᱤ ᱛᱟᱦᱮᱸᱠᱚᱜᱼᱟ ᱛᱟᱦᱚᱞᱮ ᱠᱷᱟᱱ ᱩᱱᱠᱩ ᱚᱸᱰᱮ ᱠᱷᱚᱱᱜᱮ ᱚᱱᱟ ᱪᱮᱫ ᱫᱟᱲᱮᱠᱮᱭᱟ ᱠᱚ ᱚᱠᱟ ᱞᱮᱠᱟᱱᱟᱜ ᱯᱨᱚᱥᱱᱚ ᱚᱠᱟ ᱞᱮᱠᱟ ᱩᱛᱛᱚᱨ ᱦᱩᱭᱩᱜᱼᱟ ᱥᱮ ᱚᱸᱰᱮ ᱠᱷᱚᱱᱜᱮ ᱩᱱᱠᱩ ᱠᱚ ᱯᱨᱮᱠᱴᱤᱥ ᱫᱟᱲᱮ ᱠᱮᱭᱟ ᱱᱚᱜᱼᱚ ᱱᱚᱝᱠᱟᱱᱟᱜ ᱵᱮᱥᱠᱤᱪᱷᱩ ᱠᱟᱨᱚᱱ ᱠᱟᱠᱷᱱᱟᱜᱛᱮ ᱥᱟᱦᱤᱛᱛᱚ ᱥᱚᱧᱪᱚᱭᱚᱱ ᱠᱚᱵᱤᱛᱟ ᱠᱚᱫᱚ ᱜᱚᱫᱽᱫᱚ ᱠᱚᱫᱚ ᱱᱟᱯᱟᱭᱜᱮ ᱨᱮᱦᱚᱸ ᱯᱩᱨᱟᱹᱯᱩᱨᱤ ᱫᱚ ᱤᱧ ᱵᱟᱹᱧ ᱠᱩᱥᱤᱭᱠᱟᱣᱫᱟ